ᱜᱮᱹᱢ ᱫᱚ ᱯᱷᱨᱤ ᱯᱷᱟᱭᱟᱨ ᱵᱟᱝ ᱯᱷᱨᱤ ᱯᱷᱟᱭᱟᱨ ᱜᱮ ᱠᱷᱮᱞ ᱜᱮᱞᱤᱧ ᱠᱷᱮᱹᱞ ᱠᱟᱜᱼᱟ ᱚᱱᱟᱜᱮ ᱡᱟᱦᱟᱸ ᱯᱷᱳᱱ ᱨᱮᱜᱮ ᱟᱨ ᱚᱸᱰᱮ ᱜᱮ ᱟᱹᱰᱤ ᱞᱮᱠᱟᱱ ᱵᱚᱱᱫᱷᱩᱠ ᱢᱟᱫᱽᱫᱷᱚᱢ ᱛᱮᱠᱚ ᱜᱚᱡ ᱠᱚᱣᱟ ᱚᱱᱠᱟᱜᱮ ᱟᱹᱰᱤ ᱞᱮᱠᱟ ᱟᱠᱚ ᱦᱚᱸ ᱥᱟᱺᱜᱤᱧ ᱠᱚ ᱦᱤᱡᱩᱜᱼᱟ ᱱᱚᱛᱮ ᱠᱷᱚᱱ ᱥᱟᱺᱜᱤᱧ ᱦᱤᱡᱩᱜ ᱟᱠᱚ ᱚᱱᱠᱟᱛᱮ ᱟᱹᱰᱤ ᱞᱮᱠᱟᱱᱟᱜ ᱛᱮ ᱠᱚ ᱠᱷᱮᱹᱞᱟ ᱚᱱᱟᱜᱮ ᱟᱹᱞᱤᱧ ᱦᱚᱸ ᱟᱹᱞᱤᱧ ᱦᱚᱸ ᱠᱟᱹᱡ ᱯᱷᱳᱱ ᱠᱚᱨᱮ ᱜᱮ ᱧᱮᱞ ᱠᱟᱛᱮᱫ ᱟᱹᱞᱤᱧ ᱦᱚᱸᱞᱤᱧ ᱠᱷᱮᱹᱞ ᱠᱮᱭᱟ ᱠᱷᱮᱹᱞ ᱞᱮᱠᱟ ᱞᱤᱧ ᱵᱟᱫᱽᱫᱷᱚ ᱠᱮᱜᱼᱟ ᱥᱮ ᱠᱷᱮᱹᱞ ᱨᱮᱭᱟᱜ ᱞᱤᱧ ᱪᱮᱫ ᱛᱷᱚᱲᱟ ᱛᱷᱚᱲᱟ ᱟᱹᱞᱤᱧ ᱦᱚᱸᱞᱤᱧ ᱜᱟᱱ ᱤᱫᱤ ᱠᱮᱜᱼᱟ ᱩᱱᱟᱹᱜ ᱫᱚ ᱤᱱᱴᱟᱨᱮᱹᱥᱴ ᱵᱟᱹᱱᱩᱜᱼᱟ ᱥᱟᱸᱜᱮ ᱠᱟᱹᱴᱤᱡ ᱠᱟᱹᱴᱤᱡ ᱛᱮᱞᱤᱧ ᱪᱮᱫ ᱥᱮᱬᱟ ᱧᱚᱜ ᱠᱮᱭᱟ ᱠᱟᱹᱴᱤᱡ ᱠᱟᱹᱴᱤᱡ ᱛᱮ ᱛᱟᱺᱦᱩᱞᱤᱧ ᱠᱚᱥᱴᱚ ᱢᱚᱥᱴᱚ ᱛᱮᱞᱤᱧ ᱠᱚᱨᱟᱣᱮᱫᱼᱟ ᱚᱱᱠᱟᱜᱮ ᱟᱹᱞᱤᱧ ᱦᱚᱸ ᱠᱷᱮᱹᱞ ᱱᱟᱥᱮ ᱱᱟᱥᱮ ᱞᱤᱧ ᱵᱟᱰᱟᱭ ᱧᱚᱜ ᱠᱮᱜᱼᱟ ᱡᱟᱹᱥᱛᱤ ᱫᱚ ᱩᱱᱟᱹᱜ ᱫᱚ ᱵᱟᱹᱞᱤᱧ ᱵᱟᱰᱟᱭᱟ ᱚᱱᱠᱟᱜᱮ ᱟᱹᱰᱤ ᱞᱮᱠᱟ ᱠᱷᱮᱹᱞ ᱦᱚᱲ ᱠᱚᱦᱚᱸ ᱦᱚᱲ ᱠᱚᱣᱟᱜ ᱧᱮᱞ ᱛᱮᱜᱮ ᱟᱹᱞᱤᱧ ᱦᱚᱸᱞᱤᱧ ᱱᱮᱛᱟᱨ ᱟᱹᱞᱤᱧ ᱦᱚᱸ ᱚᱱᱠᱟᱜᱮ